ᱦᱮᱸ ᱚᱠᱚᱭ ᱯᱮ ᱞᱟᱹᱭ ᱮᱫᱟ ᱟᱪᱪᱷᱟ ᱚᱻ ᱛᱤᱥᱮᱢ ᱚᱰᱟᱨ ᱞᱮᱫᱟ ᱱᱤᱭᱟᱹ ᱫᱚ ᱪᱮᱫ ᱠᱳᱢᱯᱟᱱᱤ ᱨᱮᱢ ᱚᱰᱟᱨ ᱞᱮᱫᱟ ᱟᱪᱪᱷᱟ ᱟᱪᱪᱷᱟ ᱟᱢ ᱵᱟᱸᱫᱞᱩ ᱠᱷᱚᱱ ᱨᱟᱥ ᱢᱩᱱᱤ ᱦᱮᱸ ᱟᱢᱟᱜ ᱢᱤᱫᱴᱮᱱ ᱚᱰᱟᱨ ᱯᱷᱞᱤᱯ ᱠᱟᱱᱟ ᱟᱢᱟᱜ ᱚᱱᱟ ᱚᱰᱟᱨ ᱨᱮ ᱱᱤᱭᱟᱹ ᱠᱤᱪ ᱞᱩᱜᱽᱲᱤᱡ ᱫᱚ ᱪᱩᱣᱟᱞᱞᱤᱥ ᱥᱟᱭᱤᱡᱽ ᱜᱮ ᱠᱟᱱᱟ ᱦᱮᱸ ᱱᱤᱭᱟᱹ ᱨᱮᱭᱟᱜ ᱯᱨᱟᱭᱤᱥ ᱫᱚ ᱠᱟᱱᱟ ᱥᱟᱲᱮ ᱟᱴ ᱥᱚ ᱴᱟᱠᱟ ᱦᱩᱸ ᱥᱮᱴ ᱫᱚ ᱵᱟᱱᱩᱜᱼᱟ ᱛᱚᱵᱮ ᱟᱢ ᱡᱩᱫᱤ ᱱᱤᱭᱟᱹ ᱠᱩᱨᱛᱤ ᱛᱮ ᱟᱨ ᱦᱚᱸᱢ ᱯᱮᱸᱴ ᱢᱟᱱᱮ ᱢᱮᱪᱤᱝ ᱟ ᱛᱟᱦᱞᱮ ᱟᱨ ᱢᱮᱱᱟᱜᱼᱟ ᱞᱮᱜᱤᱱᱥ ᱟᱞᱮ ᱱᱤᱛᱚᱝ ᱚᱯᱷᱟᱨ ᱪᱟᱹᱞᱩᱜ ᱠᱟᱱᱟ ᱟᱞᱮᱯᱷᱤᱯᱴᱤ ᱯᱟᱨᱥᱮᱱ ᱰᱤᱥᱠᱟᱣᱩᱸᱰ ᱨᱮ ᱵᱟᱨᱭᱟᱢ ᱠᱤᱨᱤᱧ ᱞᱮᱠᱷᱟᱱ ᱚᱯᱷ ᱧᱟᱢᱚᱜ ᱠᱟᱱᱟ ᱛᱚ ᱟᱢ ᱡᱩᱫᱤᱢ ᱢᱮᱱ ᱠᱷᱟᱱ ᱛᱟᱦᱞᱮᱢ ᱚᱰᱟᱨ ᱫᱟᱲᱮᱭᱟᱜᱼᱟ ᱢᱚᱱᱮ ᱦᱚᱭ ᱱᱤᱭᱟᱹ ᱫᱚ ᱨᱮᱭᱚᱱ ᱠᱤᱪᱨᱤᱡ ᱪᱮᱛᱟᱱ ᱨᱮ ᱠᱟᱱᱟ ᱟᱨ ᱱᱤᱭᱟᱹ ᱟᱢ ᱯᱤᱝ ᱠᱟᱞᱟᱨᱮᱢ ᱚᱰᱟᱨ ᱟᱠᱟᱫᱟ ᱟᱢ ᱡᱩᱫᱤᱢ ᱢᱚᱱᱮᱭᱮᱫ ᱠᱷᱟᱱ ᱤᱧ ᱟᱢᱟᱜ ᱱᱤᱭᱟᱹ ᱱᱟᱢᱵᱟᱨ ᱨᱮ ᱟᱨᱦᱚᱸᱧ ᱚᱭᱟᱴᱥᱮᱯ ᱫᱟᱲᱮᱭᱟᱢᱟ ᱱᱤᱭᱟᱹ ᱨᱮ ᱟᱨᱚ ᱠᱟᱞᱟᱨ ᱨᱮᱭᱟᱜ ᱚᱯᱥᱮᱱ ᱢᱮᱱᱟᱜ ᱜᱮᱭᱟ ᱟᱢ ᱡᱩᱫᱤᱢ ᱠᱩᱥᱤᱭᱟᱜᱼᱟ ᱛᱚᱵᱮ ᱟᱨ ᱦᱚᱸᱢ ᱥᱤᱞᱮᱠᱴ ᱫᱟᱲᱮᱭᱟᱜᱼᱟ ᱠᱟᱨᱚᱱ ᱟᱞᱮ ᱱᱤᱛᱚᱝ ᱵᱤᱥᱟᱞ ᱢᱟᱨᱴᱷ ᱨᱮ ᱯᱷᱤᱯᱴᱤ ᱯᱟᱨᱥᱮᱱ ᱰᱤᱥᱠᱟᱣᱩᱸᱴ ᱚᱯᱷᱟᱨ ᱪᱟᱞᱩᱜ ᱠᱟᱱ ᱛᱟᱞᱮᱭᱟ ᱦᱮᱸ ᱱᱤᱭᱟᱹ ᱱᱤᱭᱟᱹ ᱟᱢ ᱡᱟᱦᱟᱸ ᱠᱩᱨᱛᱤᱢ ᱥᱤᱞᱮᱠᱴ ᱟᱠᱟᱫᱟ ᱚᱱᱟ ᱫᱚ ᱯᱷᱩᱞ ᱛᱷᱨᱤ ᱠᱳᱭᱟᱴᱟᱨ ᱠᱞᱤᱯ ᱨᱮ ᱢᱮᱱᱟᱜᱼᱟ ᱟᱨ ᱦᱚᱸ ᱟᱞᱮ ᱚᱯᱥᱮᱱ ᱢᱮᱱᱟᱜ ᱜᱮᱭᱟ ᱟᱞᱮ ᱴᱩᱵᱽᱞᱮᱥ ᱨᱮᱦᱚᱸ ᱢᱮᱱᱟᱜ ᱜᱮᱭᱟ ᱱᱮᱛᱟᱨ ᱚᱱᱠᱟ ᱯᱷᱨᱚᱠ ᱥᱴᱟᱭᱤᱞ ᱨᱮᱭᱟᱜ ᱠᱩᱨᱛᱤ ᱠᱚᱦᱚᱸ ᱦᱮᱡ ᱟᱠᱟᱱᱟ ᱟᱨ ᱡᱟᱦᱟᱸ ᱮ ᱞᱟᱭᱤᱱ ᱠᱩᱨᱛᱤ ᱠᱟᱱᱟ ᱱᱮᱛᱟᱨ ᱯᱟᱞᱟ ᱠᱚ ᱥᱮᱴ ᱞᱮᱠᱟᱱᱟᱜ ᱠᱩᱨᱛᱤ ᱡᱚᱛᱚ ᱞᱮᱠᱟᱱᱟᱜ ᱜᱮ ᱢᱮᱱᱟᱜᱼᱟ ᱟᱢ ᱟᱨ ᱦᱚᱸ ᱳᱭᱟᱴᱥᱮᱯ ᱨᱮ ᱮᱴᱟᱜ ᱠᱩᱨᱛᱤ ᱨᱮᱭᱟᱜ ᱪᱷᱳᱵᱤᱧ ᱵᱷᱮᱡᱟᱣᱟᱢ ᱠᱟᱱᱟ ᱚᱱᱟ ᱠᱚᱦᱚᱸᱢ ᱠᱞᱤᱠ ᱫᱟᱲᱮᱭᱟᱜᱼᱟ ᱟᱨ ᱡᱚᱛᱚ ᱪᱷᱳᱵᱤ ᱯᱤᱪᱷᱚᱱ ᱨᱮᱜᱮ ᱰᱤᱥᱠᱟᱣᱩᱸᱴ ᱫᱚ ᱡᱩᱫᱟᱹ ᱡᱩᱫᱟᱹ ᱢᱮᱱᱟᱜ ᱜᱮᱭᱟ ᱛᱚᱵᱮ ᱟᱮᱞ ᱱᱤᱛᱚᱝ ᱯᱩᱡᱟᱹ ᱤᱭᱟᱹᱛᱮ ᱵᱟᱵᱚᱛ ᱛᱮ ᱯᱷᱤᱯᱴᱤ ᱯᱟᱨᱥᱮᱱ ᱰᱤᱥᱠᱟᱣᱩᱸᱴ ᱪᱟᱞᱩᱜ ᱠᱟᱱ ᱛᱟᱞᱮᱭᱟ ᱦᱮᱸ ᱟᱨ ᱟᱨᱦᱚᱸ ᱡᱩᱫᱤᱢ ᱢᱚᱱᱮᱭ ᱮᱫᱟ ᱛᱚᱵᱮ ᱦᱮᱡ ᱠᱟᱛᱮᱫ ᱦᱚᱸᱢ ᱧᱮᱞ ᱫᱲᱮᱭᱟᱜᱼᱟ ᱟᱞᱮ ᱥᱴᱳᱨ ᱨᱮ ᱟᱨ ᱦᱚᱸ ᱟᱭᱢᱟ ᱜᱟᱱ ᱚᱯᱥᱮᱱ ᱢᱮᱱᱟᱜ ᱜᱮᱭᱟ ᱰᱨᱮᱥ ᱨᱮᱭᱟᱜ ᱦᱮᱸ ᱦᱮᱸ ᱴᱷᱤᱠ ᱜᱮᱭᱟ ᱵᱮᱥ ᱛᱷᱮᱸᱝᱠ ᱤᱭᱩ